ᱵᱤᱨᱵᱷᱩᱢ ᱯᱚᱱᱚᱛ ᱨᱮᱭᱟᱜ ᱡᱟᱦᱟᱸ ᱥᱟᱶᱛᱟ ᱥᱟᱱᱛᱟᱲ ᱥᱟᱶᱛᱟ ᱨᱮ ᱵᱮᱨᱮᱫ ᱟᱠᱟᱱ ᱞᱟᱹᱜᱤᱫ ᱛᱮ ᱡᱟᱦᱟᱸ ᱠᱟᱹᱢᱤ ᱦᱚᱨᱟ ᱠᱚ ᱩᱫᱽᱜᱟᱹᱣ ᱢᱮᱱᱟᱜ ᱰᱷᱮᱨ ᱠᱟᱭᱛᱮ ᱱᱚᱶᱟ ᱯᱚᱱᱚᱛ ᱨᱮᱫᱚ ᱚᱞᱚᱜ ᱯᱟᱲᱦᱟᱣ ᱨᱮᱭᱟᱜ ᱱᱤᱛ ᱦᱟᱹᱵᱤᱡ ᱫᱚ ᱛᱤᱱᱟᱹᱜ ᱜᱟᱱ ᱞᱟᱦᱟ ᱡᱚᱨᱩᱲ ᱛᱟᱦᱮᱸ ᱠᱟᱱᱟ ᱚᱱᱟ ᱫᱚ ᱠᱤᱱᱛᱩ ᱵᱟᱱᱩᱜ ᱟᱠᱟᱫᱟ ᱱᱚᱶᱟ ᱫᱚ ᱟᱨᱚ ᱞᱟᱦᱟ ᱛᱮᱜᱮ ᱦᱤᱡᱩᱜ ᱦᱩᱭᱩᱜᱼᱟ ᱠᱟᱹᱢᱤ ᱩᱨᱤᱡ ᱨᱮ ᱨᱩᱡᱤ ᱨᱳᱡᱽᱜᱟᱨ ᱦᱚᱲᱟᱜ ᱛᱷᱚᱲᱟ ᱠᱚᱢ ᱜᱮᱭᱟ ᱚᱱᱟ ᱦᱚᱸ ᱠᱤᱱᱛᱩ ᱟᱨᱦᱚᱸ ᱯᱟᱲᱦᱟᱣ ᱨᱮᱭᱟᱜ ᱟᱹᱰᱤ ᱟᱸᱴ ᱡᱟᱨᱩᱲ ᱢᱮᱱᱟᱜ ᱟᱠᱟᱫᱟ ᱟᱨ ᱡᱟᱦᱟᱸᱱᱟᱜ ᱠᱟᱹᱢᱤ ᱨᱮ ᱡᱩᱢᱤᱫᱚᱜ ᱨᱮᱱᱟᱜ ᱱᱚᱶᱟ ᱡᱮ ᱠᱩᱨᱩᱢᱩᱴᱩ ᱱᱚᱶᱟ ᱦᱚᱸ ᱠᱤᱱᱛᱩ ᱠᱚᱢ ᱜᱮᱭᱟ ᱟᱫᱚ ᱱᱚᱶᱟ ᱠᱚᱫᱚ ᱠᱤᱱᱛᱩ ᱟᱹᱰᱤ ᱟᱸᱴ ᱜᱮ ᱡᱟᱨᱩᱲᱟ ᱟᱫᱚ ᱤᱧ ᱫᱚ ᱱᱤᱛ ᱦᱟᱹᱵᱤᱡ ᱛᱮ ᱚᱝᱠᱟᱱ ᱠᱟᱹᱢᱤ ᱵᱚᱞᱛᱮ ᱡᱟᱦᱟᱸ ᱥᱚᱨᱠᱟᱨᱤ ᱯᱨᱟᱭᱢᱟᱨᱤ ᱤᱥᱠᱩᱞ ᱨᱮᱧ ᱴᱤᱪᱟᱹᱨᱚᱜᱼᱟ ᱚᱱᱟ ᱵᱟᱵᱚᱛ ᱛᱮᱜᱮ ᱤᱧ ᱫᱚᱧ ᱠᱟᱹᱢᱤ ᱠᱟᱱᱟ ᱟᱨ ᱚᱱᱟ ᱮᱱ ᱟᱨ ᱡᱤ ᱥᱠᱤᱢ ᱥᱮ ᱵᱚᱞᱮ ᱤᱞᱟᱢᱵᱟᱡᱟᱨ ᱟᱧᱪᱚᱞᱤᱠ ᱦᱟᱸᱥᱯᱟᱛᱟᱞ ᱠᱚᱢᱤᱱᱤᱴᱤ ᱦᱮᱞᱛᱷ ᱥᱮᱱᱴᱟᱨ ᱥᱮ ᱟᱭ ᱥᱤ ᱰᱤ ᱮᱥ ᱱᱚᱶᱟ ᱨᱮᱫᱚ ᱤᱧ ᱫᱚ ᱠᱤᱱᱛᱩ ᱵᱟᱹᱧ ᱠᱟᱹᱢᱤ ᱠᱟᱱᱟ ᱢᱮᱱᱠᱷᱟᱱ ᱡᱟᱦᱟᱸᱱᱟᱜ ᱜᱮ ᱥᱚᱵᱷᱟ ᱥᱚᱢᱤᱛᱤᱧ ᱪᱟᱞᱟᱜ ᱥᱮᱢᱤᱱᱟᱨ ᱨᱮᱧ ᱪᱟᱞᱟᱜ ᱱᱚᱶᱟ ᱩᱛᱱᱟᱹᱣ ᱨᱟᱠᱟᱵ ᱨᱮᱭᱟᱜ ᱠᱟᱛᱷᱟ ᱫᱚᱧ ᱢᱮᱱ ᱜᱮᱭᱟ